ᱩᱛᱛᱚᱨ ᱵᱷᱟᱨᱚᱛ ᱟᱨ ᱫᱩᱠᱠᱷᱤᱱ ᱵᱷᱟᱨᱚᱛ ᱨᱮᱱᱟᱜ ᱯᱷᱟᱨᱟᱠ ᱫᱚ ᱦᱩᱭᱩᱜ ᱠᱟᱱᱟ ᱩᱛᱛᱚᱨ ᱵᱷᱟᱨᱚᱛ ᱨᱮᱫᱚ ᱫᱟᱨᱮ ᱠᱚ ᱢᱮᱱᱟᱜᱼᱟ ᱵᱩᱨᱩ ᱠᱚ ᱢᱮᱱᱟᱜᱼᱟ ᱨᱮᱭᱟᱲ ᱦᱚᱭ ᱢᱮᱱᱟᱜᱼᱟ ᱢᱚᱴᱟ ᱡᱟᱢᱟ ᱜᱮᱸᱫᱟᱜ ᱠᱚ ᱵᱮᱵᱚᱦᱟᱨᱟ ᱟᱨ ᱫᱚᱠᱷᱤᱱ ᱵᱷᱨᱚᱨᱛ ᱨᱮᱫᱚ ᱥᱚᱢᱚᱛᱚᱞ ᱡᱟᱭᱜᱟ ᱪᱟᱥ ᱵᱟᱥ ᱦᱩᱭᱩᱜᱼᱟ ᱜᱚᱨᱚᱢᱟ ᱫᱚᱢᱮ ᱯᱟᱛᱞᱟ ᱡᱟᱢᱟ ᱠᱚ ᱠᱚ ᱜᱮᱸᱫᱟᱜ ᱠᱚ ᱠᱚ ᱵᱮᱵᱚᱦᱟᱨᱟ ᱟᱨ ᱠᱚᱞ ᱠᱟᱨᱠᱷᱟᱱᱟ ᱢᱮᱱᱟᱜᱼᱟ ᱨᱮ ᱞ ᱡᱚᱜᱟᱡᱳᱜᱽ ᱢᱮᱱᱟᱜᱼᱟ ᱡᱚᱞᱚᱯᱚᱛ ᱢᱮᱱᱟᱜᱼᱟ